ᱰᱤ ᱡᱮ ᱵᱚᱠᱥ ᱫᱚ ᱱᱚᱣᱟ ᱠᱟᱭᱛᱮ ᱤᱧᱫᱚ ᱵᱟᱹᱲᱤᱡ ᱤᱧ ᱢᱮᱛᱟᱜ ᱠᱟᱱᱟ ᱵᱟᱯᱞᱟ ᱵᱤᱦᱟᱹ ᱨᱮᱦᱚᱸ ᱨᱚᱲ ᱵᱟᱝ ᱟᱸᱡᱚᱢᱚᱜᱼᱟ ᱪᱮᱫ ᱵᱟᱝ ᱟᱨ ᱫᱚᱢᱮ ᱥᱟᱣᱩᱱᱰ ᱠᱟᱛᱮ ᱠᱚ ᱵᱟᱡᱟᱣᱟ ᱵᱟᱯᱞᱟ ᱵᱤᱦᱟᱹ ᱨᱮᱦᱚᱸ ᱰᱤᱡᱮ ᱠᱚ ᱥᱟᱣᱩᱱᱰ ᱠᱚ ᱵᱟᱲᱦᱟᱣ ᱠᱟᱛᱮ ᱫᱚᱢᱮ ᱠᱚ ᱥᱟᱰᱮ ᱦᱚᱪᱚᱭᱟ ᱡᱟᱦᱟᱸᱴᱟᱜ ᱜᱟᱯᱟᱞᱢᱟᱨᱟᱣ ᱨᱮᱦᱚᱸ ᱵᱟᱠᱚ ᱜᱟᱯᱟᱞᱢᱟᱨᱟᱣ ᱦᱚᱪᱚᱣᱟᱜᱼᱟ ᱵᱮᱥᱛᱮ ᱡᱟᱦᱟᱸᱴᱟᱜ ᱱᱤᱛᱚᱜ ᱵᱟᱯᱞᱟ ᱵᱤᱦᱟᱹ ᱦᱩᱭᱩᱜ ᱠᱟᱱᱟ ᱪᱮᱫ ᱦᱩᱭᱩᱜ ᱠᱟᱱᱟ ᱚᱱᱟ ᱵᱟᱝ ᱠᱚ ᱟᱸᱡᱚᱢ ᱦᱚᱪᱚᱣᱟᱜ ᱠᱟᱱᱟ ᱟᱨ ᱠᱷᱟᱹᱞᱤ ᱦᱟᱸᱰᱮ ᱰᱤᱡᱮ ᱠᱚ ᱞᱟᱜᱟᱣ ᱠᱟᱜ ᱠᱟᱱᱟ ᱟᱨ ᱢᱟᱨᱟᱱ ᱠᱚ ᱮᱱᱮᱡ ᱠᱚ ᱫᱷᱩᱨᱟᱣ ᱠᱚᱜ ᱠᱟᱱᱟ ᱠᱩᱞᱦᱤ ᱥᱮᱱ ᱜᱤᱫᱽᱨᱟᱹ ᱠᱚᱦᱚᱸ ᱟᱨ ᱰᱤᱡᱮ ᱟᱨᱚ ᱵᱤᱥᱤ ᱡᱳᱨ ᱰᱤᱡᱮ ᱠᱚ ᱥᱟᱣᱩᱱᱰ ᱠᱚ ᱵᱟᱲᱦᱟᱣ ᱠᱟᱛᱮᱫ ᱠᱚ ᱮᱱᱮᱡ ᱥᱮᱨᱮᱧ ᱦᱚᱪᱚᱭᱮᱫ ᱠᱚᱣᱟ ᱟᱨ ᱱᱚᱸᱰᱮ ᱡᱟᱦᱟᱸᱴᱟᱜ ᱠᱟᱹᱢᱤ ᱠᱟᱱᱟ ᱱᱚᱣᱟ ᱢᱟᱸᱰᱣᱟ ᱞᱟᱛᱟᱨ ᱨᱮ ᱚᱱᱟᱦᱚᱸ ᱵᱟᱝ ᱟᱸᱡᱚᱢᱚᱜ ᱠᱟᱱᱟ ᱜᱟᱞᱢᱟᱨᱟᱣ ᱦᱚᱸ ᱵᱟᱝ ᱟᱸᱡᱚᱢᱚᱜ ᱠᱟᱱᱟ ᱚᱱᱟ ᱠᱷᱟᱹᱛᱤᱨᱛᱮ ᱤᱧᱫᱚ ᱰᱤᱡᱮ ᱫᱚ ᱵᱟᱹᱧ ᱠᱩᱥᱤᱭᱟᱜ ᱠᱟᱱᱟ ᱥᱟᱣᱩᱱᱰ ᱮᱢ ᱠᱟᱛᱮ ᱪᱟᱦᱮ ᱰᱤᱡᱮ ᱵᱟᱯᱞᱟ ᱵᱤᱦᱟᱹ ᱨᱮᱭᱟᱜ ᱫᱚ ᱵᱟᱝ ᱠᱟᱱᱟ ᱟᱨ ᱱᱚᱣᱟ ᱰᱤᱡᱮ ᱠᱚᱫᱚ ᱥᱟᱣᱩᱱᱰ ᱵᱟᱡᱟᱣ ᱵᱟᱝ ᱵᱷᱟᱹᱞᱤᱭᱟ ᱟᱨ ᱵᱟᱝ ᱥᱟᱰᱮ ᱪᱟᱹᱦᱤ ᱟᱨ ᱱᱚᱣᱟᱛᱮ ᱤᱧᱫᱚ ᱱᱚᱣᱟ ᱠᱷᱟᱹᱛᱤᱨ ᱛᱮ ᱵᱟᱹᱧ ᱠᱩᱥᱤᱭᱟᱜ ᱠᱟᱱᱟ ᱫᱚᱢᱮ ᱥᱟᱣᱩᱱᱰ ᱠᱚ ᱮᱢᱟᱜ ᱠᱟᱱᱟ ᱟᱨ ᱰᱤᱡᱮ ᱪᱮᱫ ᱦᱚᱸ ᱵᱟᱭ ᱟᱸᱡᱚᱢ ᱦᱚᱪᱚᱣᱟᱜ ᱠᱟᱱᱟ ᱜᱟᱞᱢᱟᱨᱟᱣ ᱦᱚᱸ ᱵᱟᱝ ᱪᱮᱫᱦᱚᱸ ᱵᱟᱝ ᱚᱱᱟ ᱠᱷᱟᱹᱛᱤᱨ ᱛᱮ ᱰᱤᱡᱮ ᱵᱚᱠᱥ ᱫᱚ ᱮᱫ ᱫᱚ ᱟᱨ ᱥᱟᱣᱩᱱᱰ ᱫᱚ ᱵᱟᱹᱧ ᱠᱩᱥᱤᱭᱟᱜ ᱠᱟᱱᱟ ᱱᱚᱣᱟᱜᱮ ᱤᱧᱟᱹᱜ ᱫᱚ ᱢᱚᱱᱮ ᱢᱮᱱᱟᱜ ᱫᱤᱧ ᱢᱤᱫᱴᱷᱮᱱ ᱫᱚ ᱟᱨ ᱱᱚᱝᱠᱟ ᱟᱞᱚ ᱦᱩᱭᱩᱜ ᱪᱟᱭ ᱟᱹᱧ